ᱟᱞᱮ ᱥᱮᱱ ᱢᱟ ᱮᱱᱛᱮᱜ ᱜᱟᱰᱟ ᱦᱚᱸ ᱥᱟᱹᱜᱤᱧ ᱜᱮ ᱪᱮᱛᱟᱱ ᱜᱟᱰᱟ ᱞᱟᱛᱟᱨ ᱜᱟᱰᱟ ᱪᱟᱞᱟᱜ ᱜᱮᱭᱟ ᱠᱚ ᱮᱱᱛᱮ ᱨᱮᱦᱚᱸ ᱜᱟᱰᱟ ᱥᱮᱜ ᱫᱚ ᱟᱵᱟᱨ ᱫᱟᱜ ᱟᱭ ᱡᱟᱹᱯᱩᱫᱟᱭ ᱛᱚᱵᱮᱛᱚ ᱠᱷᱮᱛᱨᱮ ᱫᱟᱜ ᱠᱚ ᱡᱟᱣᱨᱟᱜᱼᱟ ᱟᱫᱚ ᱛᱚᱠᱷᱚᱱ ᱫᱚ ᱵᱟᱹᱫ ᱵᱟᱹᱭᱦᱟᱹᱲ ᱨᱮ ᱡᱟᱜᱮ ᱦᱟᱹᱠᱩ ᱠᱚᱞᱮ ᱜᱚᱡ ᱵᱟᱲᱟ ᱠᱚᱣᱟ ᱴᱚᱨᱚᱰᱟᱝ ᱠᱚᱠᱚ ᱤᱫᱤᱭᱟ ᱜᱷᱩᱱᱤ ᱠᱚ ᱟᱵᱟᱨ ᱱᱚᱜᱼᱚᱭ ᱡᱚᱠᱷᱚᱱ ᱫᱟᱜ ᱡᱟᱹᱯᱩᱫ ᱟᱭ ᱛᱚᱠᱷᱚᱱ ᱫᱚ ᱚᱱᱮ ᱥᱚᱰᱚᱜ ᱠᱚᱨᱮᱜ ᱨᱟᱠᱚᱥ ᱡᱷᱟᱹᱞᱤ ᱠᱚ ᱚᱰᱟᱣᱟ ᱜᱷᱩᱱᱤ ᱠᱚ ᱮᱢ ᱜᱮᱭᱟ ᱛᱟᱨᱯᱚᱨᱮ ᱱᱚᱝᱠᱟ ᱢᱟᱴᱷ ᱠᱚᱨᱮ ᱫᱚ ᱡᱮᱴᱟ ᱵᱟᱲ ᱠᱚ ᱜᱟᱰᱞᱟᱜ ᱠᱟᱛᱮᱜ ᱦᱟᱹᱠᱩ ᱠᱚ ᱫᱚᱱ ᱡᱮᱴᱟ ᱠᱚ ᱢᱮᱛᱟᱜ ᱠᱟᱱ ᱚᱱᱟ ᱦᱚᱸᱠᱚ ᱡᱩᱛ ᱜᱮᱭᱟ ᱜᱟᱰᱟ ᱥᱮᱜ ᱫᱚ ᱪᱟᱞᱟᱜ ᱜᱮᱭᱟ ᱠᱚ ᱟᱹᱰᱤ ᱠᱚᱢ ᱢᱟᱱᱮ ᱟᱹᱰᱤ ᱥᱟᱹᱜᱤᱧᱧᱚᱜ ᱜᱮᱭᱟ ᱛᱚ ᱟᱫᱚ ᱠᱟᱹᱠᱷᱩᱣᱟᱹ ᱠᱚᱠᱚ ᱤᱫᱤᱭᱟ ᱜᱤᱛᱤᱞ ᱦᱟᱥᱟ ᱨᱮᱫᱚ ᱦᱟᱹᱠᱩ ᱠᱚ ᱟᱹᱰᱤ ᱟᱸᱴ ᱠᱚ ᱡᱚᱥᱚᱜᱼᱟ ᱚᱱᱟ ᱠᱚᱨᱮᱜ ᱜᱤᱛᱤᱞ ᱦᱟᱥᱟ ᱨᱮᱫᱚ ᱟᱫᱚ ᱚᱱᱟᱛᱤᱧ ᱢᱮᱱᱫᱟ ᱟᱞᱮ ᱥᱮᱜ ᱫᱚ ᱫᱟᱜ ᱡᱟᱹᱯᱩᱫ ᱫᱤᱱᱜᱮ ᱦᱟᱹᱠᱩ ᱫᱚ ᱰᱷᱮᱨ ᱜᱮᱞᱮ ᱜᱚᱡ ᱠᱚᱣᱟ